ᱫᱤᱱᱟᱹᱢ ᱦᱤᱞᱳᱜ ᱨᱮᱱᱟᱜ ᱜᱟᱯᱟᱞᱢᱟᱨᱟᱣ ᱨᱮ ᱟᱭᱢᱟ ᱠᱟᱛᱷᱟ ᱜᱮᱵᱚᱱ ᱵᱮᱵᱚᱦᱟᱨᱟ ᱚᱱᱟ ᱢᱚᱫᱷᱮ ᱨᱮᱫᱚ ᱡᱟᱦᱟ ᱛᱤᱥᱚᱜ ᱡᱮᱢᱚᱱ ᱩᱛᱩ ᱨᱮ ᱟᱨᱠᱤ ᱵᱩᱞᱩᱝ ᱵᱤᱥᱤ ᱞᱮᱱ ᱠᱷᱟᱱ ᱛᱳ ᱡᱚᱢ ᱦᱚᱲ ᱡᱟᱦᱟᱭ ᱟᱨᱠᱤ ᱰᱟᱭᱨᱮᱠ ᱵᱟᱭ ᱞᱟᱹᱭ ᱞᱟᱹᱜᱤᱫᱚᱜ ᱠᱟᱱᱟ ᱛᱳ ᱵᱷᱮᱱᱛᱟ ᱛᱮ ᱱᱚᱝᱠᱟᱭ ᱞᱟᱹᱭᱟ ᱛᱤᱦᱤᱧ ᱢᱟ ᱩᱛᱩ ᱨᱮᱢᱟ ᱵᱩᱞᱩᱝ ᱢᱟ ᱟᱹᱰᱤ ᱠᱚᱢ ᱜᱮᱧ ᱵᱩᱡ ᱮᱫᱠᱟᱱ ᱫᱚᱥᱟᱨᱟ ᱫᱚ ᱱᱚᱝᱠᱟ ᱞᱟᱹᱭ ᱫᱟᱲᱮᱭᱟᱢ ᱡᱮ ᱱᱚᱝᱠᱟ ᱵᱚ ᱞᱟᱹᱭᱟ ᱢᱚᱱᱮ ᱠᱟᱜ ᱢᱮ ᱡᱟᱦᱟᱭ ᱟᱨᱠᱤ ᱫᱚᱢᱮ ᱯᱟᱛᱞᱟᱜ ᱠᱟᱱᱟᱭ ᱯᱟᱛᱞᱟ ᱜᱮᱭᱟ ᱛᱳ ᱩᱱᱤ ᱫᱚ ᱧᱮᱞ ᱠᱟᱛᱮ ᱰᱟᱭᱨᱮᱠᱴ ᱯᱟᱛᱞᱟ ᱵᱟᱝ ᱢᱮᱱ ᱠᱟᱛᱮ ᱢᱮᱱ ᱦᱩᱭᱩᱜᱼᱟ ᱛᱤᱦᱤᱧ ᱜᱟᱯᱟ ᱢᱟ ᱟᱢ ᱢᱟ ᱟᱹᱰᱤ ᱥᱟᱥᱛᱷᱚ ᱜᱮᱧ ᱧᱮᱞᱮᱫ ᱢᱮ ᱦᱮᱞᱫᱤ ᱜᱮᱧ ᱧᱮᱞᱮᱫ ᱢᱮ ᱚᱱᱟ ᱢᱤᱫ ᱴᱮᱡ ᱵᱷᱮᱱᱮᱫ ᱠᱟᱛᱷᱟ ᱦᱩᱭ ᱫᱟᱲᱮᱭᱟᱜᱼᱟ ᱛᱤᱱ ᱱᱟᱢᱵᱟᱨ ᱫᱚ ᱱᱚᱝᱠᱟ ᱵᱚ ᱞᱟᱹᱭ ᱫᱟᱲᱮᱜᱼᱟ ᱡᱟᱦᱟᱭ ᱫᱚ ᱥᱠᱤᱱ ᱨᱮᱱᱟᱜ ᱜᱞᱳ ᱪᱟᱵᱟᱜ ᱠᱟᱱ ᱛᱟᱭᱟ ᱢᱮᱫᱦᱟᱨᱮ ᱟᱨᱠ ᱤ ᱡᱟᱦᱟᱱᱟᱜ ᱠᱚ ᱨᱟᱠᱟᱵ ᱟᱠᱟᱫᱮ ᱠᱷᱟᱱ ᱟᱫᱚ ᱛᱟᱦᱚᱞᱮ ᱱᱚᱝᱠᱟ ᱵᱚ ᱞᱟᱹᱭ ᱫᱟᱲᱮᱭᱟᱜᱼᱟ ᱡᱮ ᱠᱩ ᱞᱟᱹᱭᱟ ᱟᱨᱠᱤ ᱵᱷᱮᱱᱛᱟ ᱠᱟᱛᱷᱟ ᱛᱮ ᱡᱮ ᱛᱦᱤᱧ ᱜᱟᱯᱟ ᱢᱟ ᱢᱮᱫᱦᱟ ᱢᱟ ᱟᱹᱰᱤ ᱪᱤᱠᱟᱹᱲ ᱜᱮ ᱧᱮᱞᱚᱜ ᱠᱟᱱ ᱛᱟᱢ ᱰᱟᱠᱛᱟᱨ ᱠᱚ ᱫᱮᱠᱷᱟᱜ ᱢᱮ ᱢᱮᱫᱦᱟᱢᱟ ᱫᱤᱱ ᱫᱤᱱ ᱛᱮ ᱟᱹᱰᱤ ᱟᱴᱡᱮ ᱢᱚᱸᱡ ᱪᱟᱞᱟᱜ ᱠᱟᱱ ᱛᱟᱢ ᱢᱚᱸᱡ ᱜᱮᱢ ᱧᱮᱞᱚᱜ ᱠᱟᱱ ᱰᱟᱠᱛᱟᱨ ᱠᱩᱡ ᱫᱮᱠᱷᱟᱜ ᱢᱮ ᱯᱟᱸᱪ ᱱᱚᱢᱵᱚᱨ ᱨᱮ ᱱᱚᱝᱠᱟ ᱵᱚ ᱞᱟᱹᱭ ᱫᱟᱲᱮᱭᱟᱜᱼᱟ ᱛᱤᱦᱤᱧ ᱫᱚ ᱩᱛᱩ ᱨᱮ ᱥᱟᱥᱟᱝ ᱢᱟ ᱟᱹᱰᱤ ᱠᱚᱢ ᱜᱮᱧ ᱟᱹᱭᱠᱟᱹᱣᱭᱮᱫ ᱠᱟᱱ ᱛᱟᱦᱚᱞᱮ ᱚᱱᱟ ᱢᱟᱱᱮ ᱫᱚ ᱱᱚᱝᱠᱟ ᱛᱤᱦᱤᱧ ᱫᱚ ᱩᱛᱩ ᱨᱮ ᱥᱟᱥᱟᱝ ᱫᱚ ᱵᱤᱥᱤ ᱟᱠᱟᱱᱟ ᱟᱨ ᱛᱟᱨᱯᱚᱨᱮ ᱫᱚ ᱚᱱᱟ ᱠᱚ ᱢᱟᱱᱮ ᱫᱤᱱᱚᱢ ᱵᱮᱵᱚᱦᱟᱨ ᱨᱮ ᱛᱤᱦᱤᱧ ᱢᱟ ᱮᱛᱚ ᱜᱟᱱ ᱫᱟᱠᱟᱧ ᱧᱟᱢ ᱟᱠᱟᱫᱟ ᱫᱟᱠᱟ ᱡᱩᱫᱤ ᱠᱚᱢ ᱞᱮᱱ ᱠᱷᱟᱱ ᱛᱟᱦᱚᱞᱮ ᱚᱱᱟ ᱦᱚᱭ ᱞᱟᱹᱭ ᱫᱟᱲᱮᱭᱟᱜᱼᱟ ᱢᱤᱫ ᱵᱟᱨᱭᱟ ᱵᱷᱮᱱᱛᱟ ᱠᱟᱛᱷᱟ ᱛᱮ ᱮᱛᱚ ᱜᱟᱱ ᱫᱟᱠᱟ ᱛᱟᱸᱦᱮ ᱠᱟᱱᱟ ᱡᱮ ᱡᱚᱢ ᱛᱮᱜᱮ ᱵᱟᱹᱧ ᱪᱟᱵᱟ ᱫᱟᱲᱮᱣᱟᱫᱟ

ᱚᱱᱟ ᱢᱤᱫᱴᱮᱱ ᱵᱚᱱ ᱞᱟᱹᱭ ᱫᱟᱲᱮᱭᱟᱜᱼᱟ ᱤᱱᱠᱟ ᱫᱤᱱᱚᱢ ᱵᱮᱵᱚᱦᱟᱨ ᱨᱮᱱᱟᱜ ᱵᱟᱨᱭᱟ ᱯᱮᱭᱟ ᱵᱷᱮᱱᱛᱟ ᱠᱟᱛᱷᱟ ᱵᱚᱱ ᱞᱟᱹᱭ ᱫᱟᱲᱮᱭᱟᱜᱼᱟ ᱡᱟᱦᱟᱸ ᱫᱚ ᱱᱚᱰᱮᱧ ᱞᱟᱹᱭ ᱠᱮᱫᱟ